ᱠᱷᱮᱞ ᱞᱮᱠᱷᱟᱱ ᱥᱚᱨᱤᱨ ᱟᱨ ᱢᱚᱱ ᱵᱟᱱᱟᱨ ᱜᱮ ᱵᱷᱟᱹᱜᱤ ᱛᱟᱦᱮᱱᱟ ᱟᱨ ᱥᱚᱨᱤᱨ ᱵᱷᱟᱹᱜᱤ ᱛᱟᱦᱮᱸᱞᱮᱱ ᱠᱷᱟᱱ ᱨᱳᱜᱽ ᱠᱚᱦᱚᱸ ᱟᱹᱰᱤ ᱠᱚᱢ ᱜᱮ ᱦᱩᱭᱩᱜᱼᱟ